ᱵᱤᱨᱵᱷᱩᱢ ᱰᱤᱥᱴᱤᱠ ᱨᱮ ᱮᱠᱷᱚᱱᱚ ᱥᱚᱨᱠᱟᱨᱤ ᱥᱠᱩᱞ ᱛᱟᱦᱮᱸ ᱠᱟᱛᱮ ᱦᱚᱸ ᱠᱚᱞᱮᱡᱽ ᱛᱟᱦᱮᱸ ᱠᱟᱛᱮ ᱦᱚᱸ ᱦᱚᱲ ᱥᱚᱢᱟᱡᱽ ᱪᱟᱹᱠᱨᱤ ᱱᱮᱛᱟᱨ ᱫᱷᱟᱹᱵᱤᱡᱽ ᱵᱟᱠᱚ ᱧᱟᱢ ᱫᱟ ᱵᱟᱠᱚ ᱧᱟᱢ ᱦᱚᱫ ᱮᱫᱟ ᱵᱟᱠᱚ ᱧᱟᱢ ᱫᱟᱲᱮᱭᱟᱜ ᱠᱟᱱᱟ ᱪᱮᱫᱟᱜ ᱠᱤ ᱥᱚᱠᱟᱨᱤ ᱥᱠᱩᱞ ᱨᱮ ᱮᱰᱩᱠᱮᱥᱚᱱ ᱩᱱᱟᱹᱜ ᱢᱚᱡᱽ ᱫᱚ ᱵᱟᱹᱱᱩᱜᱼᱟ ᱩᱱᱟᱹᱜ ᱢᱚᱡᱽ ᱡᱮᱢᱚᱱ ᱠᱤ ᱯᱨᱟᱭᱵᱷᱮᱴ ᱥᱠᱩᱞ ᱨᱮ ᱢᱮᱱᱟᱜ ᱼᱟ ᱟᱨ ᱯᱨᱟᱭᱵᱷᱮᱴ ᱥᱠᱩᱞ ᱨᱮᱱᱟᱜ ᱯᱷᱤᱥ ᱮᱛᱚ ᱵᱮᱥᱤ ᱜᱮᱭᱟ ᱱᱚᱛᱮ ᱡᱮ ᱢᱤᱫᱴᱮᱱ ᱦᱚᱲᱟᱜ ᱦᱚᱲ ᱡᱟᱦᱟᱸᱭ ᱠᱟᱹᱢᱤᱭᱟ ᱡᱟᱦᱟᱭ ᱪᱟᱥ ᱵᱟᱥ ᱦᱚᱲ ᱩᱱᱤ ᱯᱚᱠᱠᱷᱮ ᱫᱚ ᱯᱨᱟᱭᱵᱷᱮᱴ ᱥᱠᱩᱞ ᱨᱮ ᱩᱱᱤ ᱟᱡᱨᱮᱱ ᱜᱤᱫᱽᱨᱟᱹ ᱯᱟᱲᱦᱟᱣ ᱫᱚ ᱵᱟᱭ ᱫᱟᱲᱮᱭᱟᱜᱼᱟ ᱯᱨᱟᱭᱵᱷᱮᱴ ᱥᱠᱩᱞ ᱨᱮᱱᱟᱜ ᱢᱟᱹᱦᱚᱱᱟᱹ ᱟᱭᱢᱟ ᱰᱷᱮᱨ ᱜᱮᱭᱟ ᱪᱟᱥᱤ ᱦᱚᱲ ᱠᱷᱚᱱ ᱫᱚ ᱯᱨᱟᱭᱵᱷᱮᱴ ᱥᱠᱩᱞ ᱨᱮᱠᱚ ᱵᱷᱚᱨᱛᱤ ᱟᱠᱚ ᱯᱨᱟᱭᱵᱷᱮᱴ ᱥᱠᱩᱞ ᱨᱮ ᱥᱮᱨᱚᱠᱚᱢ ᱥᱤᱠᱽᱠᱷᱟ ᱵᱟᱠᱚ ᱧᱟᱢ ᱫᱟᱲᱮᱭᱟᱜ ᱠᱟᱱᱟ ᱪᱮᱫᱟᱜ ᱠᱤ ᱚᱸᱰᱮᱱᱤᱡ ᱯᱨᱟᱭᱵᱷᱮᱴ ᱜᱚᱵᱷᱳᱨᱢᱮᱱᱴ ᱥᱠᱩᱞ ᱨᱮᱫᱚ ᱱᱤᱭᱟᱹ ᱥᱤᱠᱽᱠᱷᱟ ᱵᱟᱠᱚ ᱧᱟᱢ ᱫᱟᱲᱮᱭᱟᱜ ᱠᱟᱱᱟ ᱢᱚᱡᱽ ᱥᱤᱠᱽᱠᱷᱟ ᱰᱮᱵᱷᱞᱚᱯᱟᱨ ᱵᱟᱹᱱᱩᱜ ᱠᱚᱣᱟ ᱯᱨᱟᱭᱵᱷᱮᱴ ᱥᱠᱩᱞ ᱨᱮ ᱡᱮᱢᱚᱱ ᱢᱮᱱᱟᱜ ᱠᱚᱣᱟ ᱛᱮᱢᱚᱱ ᱜᱚᱵᱷᱚᱨᱢᱮᱱᱴ ᱥᱠᱩᱞ ᱨᱮ ᱵᱟᱹᱱᱩᱜ ᱠᱚᱣᱟ ᱜᱚᱵᱷᱚᱨᱢᱮᱱᱴ ᱪᱟᱞᱟᱣ ᱫᱚ ᱪᱟᱞᱟᱜ ᱠᱟᱱ ᱜᱮᱭᱟ ᱡᱟᱦᱟᱸ ᱞᱮᱠᱮ ᱪᱟᱞᱟᱜ ᱠᱟᱱ ᱜᱮᱭᱟ ᱠᱤᱱᱛᱩ ᱩᱱᱟᱹᱜ ᱢᱚᱡᱽ ᱛᱮ ᱵᱟᱠᱚ ᱨᱮᱝᱠ ᱫᱟᱲᱮᱭᱟᱜ ᱠᱟᱱᱟ ᱪᱮᱫᱟᱜ ᱚᱱᱟᱛᱮ ᱩᱱᱠᱩᱣᱟᱜ ᱫᱚ

ᱩᱱᱟᱹᱜ ᱜᱚᱵᱷᱨᱢᱮᱱᱴ ᱨᱮ ᱩᱱᱟᱹᱜ ᱢᱚᱡᱽ ᱛᱮ ᱵᱟᱠᱚ ᱯᱟᱲᱦᱟᱣ ᱮᱫ ᱠᱟᱱᱟ ᱥᱤᱠᱽᱠᱷᱟ ᱩᱱᱟᱹᱜ ᱢᱚᱡᱽ ᱵᱟᱹᱱᱩᱜᱼᱟ